ᱟᱵᱚ ᱟᱹᱛᱩ ᱴᱚᱴᱷᱟ ᱠᱚᱫᱚ ᱡᱟᱦᱟᱸ ᱜᱟᱹᱭ ᱰᱟᱝᱨᱤ ᱟᱹᱥᱩᱞ ᱠᱚ ᱞᱟᱹᱜᱤᱫ ᱡᱟᱦᱟᱸ ᱨᱮᱵᱚ ᱫᱟᱜ ᱦᱮᱸ ᱥᱮ ᱟᱵᱚ ᱥᱟᱱᱟᱢ ᱢᱟᱱᱢᱤ ᱠᱚᱦᱚᱸᱵᱚ ᱩᱢᱩᱜᱼᱟ ᱚᱱᱟ ᱵᱟᱸᱫᱷ ᱯᱩᱠᱷᱨᱤ ᱠᱚᱫᱚ ᱟᱹᱰᱤ ᱥᱟᱯᱟᱥᱟᱯᱷᱤ ᱛᱟᱦᱮᱱ ᱞᱟᱹᱠᱛᱤ ᱠᱟᱱᱟ ᱟᱨ ᱚᱱᱟ ᱡᱩᱫᱤ ᱥᱟᱯᱷᱟᱥᱟᱯᱷᱤ ᱵᱟᱝ ᱛᱟᱦᱮᱱᱟ ᱮᱱᱠᱷᱟᱱ ᱟᱹᱰᱤᱜᱟᱱ ᱨᱳᱜᱽᱼᱟᱡᱟᱨ ᱰᱟᱹᱝᱨᱤ ᱢᱮᱨᱚᱢ ᱥᱮ ᱢᱟᱱᱢᱤ ᱠᱚ ᱴᱷᱮᱱᱦᱚᱸ ᱦᱩᱭ ᱫᱟᱲᱮᱭᱟᱜᱼᱟ ᱚᱱᱟ ᱪᱮᱠᱟ ᱟᱵᱚ ᱴᱚᱴᱷᱟ ᱥᱩᱨ ᱡᱟᱦᱟᱸ ᱨᱮᱜᱮ ᱵᱟᱸᱫᱷ ᱯᱩᱠᱷᱨᱤ ᱥᱮ ᱜᱟᱹᱰᱭᱟᱹ ᱠᱚ ᱦᱮᱱᱟᱜᱼᱟ ᱚᱱᱟ ᱠᱚᱫᱚ ᱟᱹᱰᱤ ᱢᱚᱡᱽᱛᱮ ᱥᱟᱯᱷᱟ ᱥᱩᱛᱨᱚ ᱫᱚᱦᱚᱜᱮ ᱟᱵᱚ ᱞᱟᱹᱜᱤᱫ ᱟᱹᱰᱤ ᱢᱟᱨᱟᱝ ᱦᱚᱠ ᱥᱮ ᱠᱟᱹᱢᱤ ᱠᱟᱱ ᱛᱟᱵᱚᱱᱟ ᱟᱨ ᱚᱱᱟᱫᱚ ᱟᱵᱚ ᱥᱚᱵᱽ ᱟᱵᱚ ᱴᱷᱮᱱ ᱜᱮ

ᱟᱨ ᱚᱱᱠᱟ ᱜᱮ ᱵᱟᱹᱫᱽᱼᱵᱟᱹᱭᱦᱟᱹᱲ ᱠᱚ ᱪᱟᱥ ᱵᱟᱠᱷᱨᱟ ᱡᱟᱹᱥᱛᱤ ᱥᱟᱨᱠᱚ ᱵᱟᱝ ᱮᱢ ᱠᱟᱛᱮᱫ ᱠᱷᱚᱛ ᱨᱮᱱᱟᱜ ᱵᱚᱱ ᱯᱨᱚᱭᱳᱡᱚᱱ ᱢᱟ ᱟᱨ ᱡᱟᱹᱥᱛᱤ ᱥᱟᱨ ᱠᱚᱵᱚᱱ ᱮᱢ ᱞᱮᱠᱷᱟᱱ ᱡᱟᱹᱥᱛᱤ ᱩᱨᱵᱚᱨᱚᱜ ᱨᱮᱱᱟᱜ ᱠᱷᱚᱯᱚᱛ ᱦᱩᱭ ᱫᱟᱲᱮᱭᱟᱜᱼᱟ ᱦᱟᱱᱤ ᱦᱩᱭ ᱫᱟᱲᱭᱟᱜᱟ ᱦᱩᱲᱩ ᱠᱚᱦᱚᱸ ᱩᱱᱟᱹᱜ ᱵᱮᱥᱛᱮ ᱵᱟᱭ ᱦᱩᱭ ᱫᱟᱲᱮᱭᱟᱜᱼᱟ ᱥᱮ ᱫᱩᱥᱨᱟ ᱟᱱᱟᱡᱽ ᱠᱚᱦᱚᱸ ᱵᱮᱥᱛᱮ ᱵᱟᱭ ᱦᱩᱭ ᱫᱟᱲᱭᱟᱜᱼᱟ ᱚᱱᱟ ᱪᱮᱠᱟ ᱟᱱᱟᱡᱽ ᱩᱵᱽᱡᱟᱣ ᱞᱟᱹᱜᱤᱫᱛᱮ ᱟᱵᱚ ᱠᱷᱚᱛ ᱨᱮᱱᱟᱜ ᱵᱚ ᱯᱨᱚᱭᱳᱡᱚᱱ ᱢᱟ ᱟᱨ ᱵᱮᱥ ᱥᱟᱯᱷᱟᱼᱥᱩᱛᱨᱚᱵᱚᱱ ᱛᱟᱦᱮᱱ ᱢᱟ ᱚᱱᱟᱛᱮ ᱜᱟᱹᱭᱼᱰᱟᱝᱨᱤ ᱥᱮ ᱢᱤᱦᱩᱼᱢᱮᱨᱚᱢ ᱠᱚᱦᱚᱸ ᱟᱹᱥᱩᱞ ᱞᱟᱹᱠᱛᱤ ᱠᱟᱱᱟ ᱪᱟᱥᱵᱟᱥ ᱞᱟᱹᱜᱤᱫ ᱛᱮ ᱟᱨ ᱚᱲᱟᱜᱼᱫᱩᱣᱟᱹᱨ ᱦᱚᱸ ᱥᱟᱯᱷᱟᱼᱥᱟᱹᱯᱷᱤ ᱞᱟᱹᱠᱛᱤᱜ ᱠᱟᱱᱟ ᱜᱮᱡᱽᱼᱜᱩᱨᱤᱡᱽ ᱡᱮᱨᱮᱲ ᱯᱚᱛᱟᱣ ᱥᱟᱱᱟᱢ ᱞᱩᱜᱽᱲᱤᱼᱞᱟᱯᱚ ᱠᱚᱦᱚᱸ ᱥᱟᱯᱷᱟ ᱞᱟᱹᱠᱛᱤᱜ ᱠᱟᱱᱟ